ᱡᱮᱢᱚᱱ ᱵᱚᱸᱜᱟᱼᱵᱳᱨᱳ ᱠᱚᱴᱷᱮᱡ ᱟᱞᱮ ᱱᱮᱦᱚᱨᱚᱜ ᱠᱟᱱᱟᱞᱮ ᱡᱮᱢᱚᱱ ᱡᱟᱦᱮᱨ ᱛᱷᱟᱱ ᱴᱷᱮᱡ ᱟᱞᱮ ᱵᱚᱪᱷᱚᱨ ᱵᱚᱪᱷᱚᱨ ᱵᱚᱪᱷᱚᱨ ᱟᱞᱮ ᱡᱟᱦᱮᱨ ᱛᱷᱟᱱ ᱴᱷᱮᱡ ᱟᱞᱮ ᱯᱩᱡᱟᱹ ᱯᱟᱥᱟᱭᱟᱞᱮ ᱡᱮᱢᱚᱱ ᱡᱟᱦᱮᱨ ᱵᱚᱸᱜᱟ ᱵᱚᱪᱷᱚᱨ ᱵᱚᱪᱷᱚᱨ ᱢᱟᱱ ᱢᱟᱱᱚᱛ ᱠᱚᱣᱟᱞᱮ ᱚᱱᱟ ᱵᱚᱪᱷᱚᱨ ᱵᱚᱪᱷᱚᱨ ᱯᱟᱞᱚᱱ ᱟᱞᱮ ᱵᱚᱸᱜᱟᱼᱵᱳᱨᱳ ᱫᱮᱵᱟ ᱥᱮᱵᱟ ᱠᱚᱣᱟᱞᱮ ᱚᱠᱟ ᱦᱤᱞᱳᱜ ᱡᱟᱦᱮᱨ ᱯᱩᱡᱟᱹ ᱦᱩᱭᱩᱜᱼᱟ ᱮᱱ ᱦᱤᱞᱳᱜ ᱚᱸᱰᱮ ᱱᱟᱭᱠᱮ ᱯᱟᱨᱟᱱᱤᱠ ᱡᱚᱜᱽ ᱢᱟᱹᱡᱷᱤ ᱩᱱᱠᱩ ᱱᱤᱭᱮ ᱚᱸᱰᱮ ᱪᱟᱞᱟᱜ ᱟᱠᱚ ᱯᱩᱡᱟᱹ ᱯᱟᱭᱟᱭᱟᱠᱚ ᱯᱩᱡᱟᱹ ᱯᱟᱴᱟ ᱠᱟᱛᱮ ᱚᱸᱰᱮ ᱢᱤᱫᱴᱮᱱ ᱢᱮᱞᱟ ᱞᱮᱠᱟ ᱦᱩᱭ ᱦᱚᱪᱚᱭᱟᱠᱚ ᱡᱮᱱᱚ ᱩᱱᱠᱩ ᱡᱟᱦᱮᱨ ᱵᱚᱸᱜᱟ ᱡᱟᱦᱟᱸ ᱛᱤᱸᱥ ᱡᱮᱱᱚ ᱵᱟᱠᱚ ᱦᱤᱲᱤᱧᱚᱜ ᱚᱱᱟ ᱠᱷᱟᱹᱛᱤᱨ ᱛᱮ ᱡᱮᱱᱚ ᱩᱱᱠᱩ ᱵᱚᱪᱷᱚᱨ ᱵᱚᱪᱷᱚᱨ ᱫᱮᱵᱟᱼᱥᱮᱵᱟ ᱦᱩᱭᱩᱜ ᱠᱚ ᱟᱨ ᱡᱮᱱᱚ ᱵᱟᱠᱚ ᱦᱤᱲᱤᱧᱚᱜ ᱢᱟ ᱚᱱᱟ ᱠᱷᱟᱹᱛᱤᱨ ᱛᱮ ᱟᱞᱮ ᱡᱟᱦᱮᱨ ᱛᱷᱟᱱ ᱯᱩᱡᱟᱹ ᱯᱟᱞᱚᱱᱟᱞᱮ